ᱥᱟᱫᱚᱢᱨᱮ ᱫᱮᱡ ᱞᱟᱹᱜᱤᱫᱛᱮ ᱦᱚᱸ ᱟᱹᱰᱤᱜᱟᱱ ᱯᱮᱠᱴᱤᱥ ᱥᱮ ᱥᱤᱠᱷᱱᱟᱹᱛ ᱨᱮᱭᱟᱜ ᱵᱮᱯᱟᱨ ᱢᱮᱱᱟᱜᱼᱟ ᱟᱹᱰᱤᱜᱟᱱ ᱯᱚᱨᱤᱥᱨᱚᱢ ᱠᱟᱛᱮᱫ ᱵᱟ ᱟᱹᱰᱤᱜᱟᱱ ᱯᱮᱠᱴᱤᱥ ᱠᱟᱛᱮᱫ ᱜᱮ ᱱᱤᱭᱟᱹ ᱥᱟᱫᱚᱢᱨᱮ ᱫᱮᱡ ᱥᱮ ᱥᱟᱫᱚᱢ ᱨᱟᱭᱰᱤᱝ ᱫᱚ ᱫᱟᱲᱮᱭᱟᱜᱼᱟ ᱟᱨ ᱡᱚᱛᱚᱠᱷᱚᱡ ᱤᱱᱯᱚᱴᱮᱱ ᱠᱟᱛᱷᱟ ᱠᱟᱱᱟ ᱡᱮ ᱥᱟᱫᱚᱢᱨᱮ ᱫᱮᱡ ᱞᱟᱹᱜᱤᱫᱛᱮ ᱡᱳᱛᱚᱠᱷᱚᱡ ᱯᱷᱤᱴᱱᱤᱥ ᱫᱚ ᱟᱹᱰᱤ ᱴᱷᱤᱠ ᱜᱮᱭᱟ ᱡᱮᱢᱚᱱ ᱯᱷᱤᱴᱱᱮᱥ ᱡᱤᱢ ᱫᱟᱹᱲ ᱵᱚᱰᱤ ᱯᱷᱤᱴᱱᱮᱥ ᱫᱟᱹᱲ ᱫᱚᱦᱚ ᱱᱤᱭᱟᱹᱠᱚ ᱟᱭᱢᱟ ᱠᱤᱪᱷᱩ ᱢᱟᱱᱮ ᱯᱮᱠᱴᱤᱥ ᱢᱟᱱᱮ ᱡᱤᱢᱱᱟᱥᱴᱤᱠ ᱯᱮᱠᱴᱤᱥ ᱫᱚᱦᱚ ᱫᱚᱨᱠᱟᱨ ᱛᱚᱵᱮ ᱟᱱᱮᱡ ᱥᱟᱫᱚᱢᱨᱮ ᱫᱮᱡ ᱥᱮ ᱥᱟᱫᱚᱢ ᱨᱟᱭᱰᱤᱝ ᱫᱚ ᱥᱚᱢᱵᱷᱚᱵᱽ ᱜᱮᱭᱟ ᱟᱨ ᱵᱟᱝᱠᱷᱟᱡ ᱫᱚ ᱵᱚᱰᱤ ᱯᱷᱤᱴᱱᱮᱥ ᱵᱟᱢ ᱫᱚᱦᱚ ᱞᱮᱠᱷᱟᱡ ᱡᱮᱢᱚᱱ ᱮᱹᱠᱥᱮᱥᱟᱭᱤᱡᱽ ᱮᱹᱠᱥᱮᱥᱟᱭᱤᱡᱽ ᱪᱷᱟᱲᱟ ᱵᱟ ᱚᱱᱱᱚ ᱠᱤᱪᱷᱩ ᱪᱷᱟᱲᱟ ᱫᱚ ᱵᱟᱝ ᱱᱚᱣᱟᱫᱚ ᱥᱚᱢᱵᱷᱚᱵᱽ ᱫᱚ ᱵᱟᱹᱱᱩᱜᱼᱟ